ᱩᱛᱛᱚᱨ ᱫᱤᱱᱟᱡᱽᱯᱩᱨ ᱨᱮᱭᱟᱜ ᱫᱚ ᱯᱚᱨᱚᱵᱽ ᱫᱚ ᱵᱟᱦᱟ ᱥᱚᱨᱦᱟᱭ ᱵᱟᱦᱟ ᱫᱚ ᱢᱟᱜᱽ ᱵᱚᱸᱜᱟ ᱳᱭ ᱵᱟᱦᱟ ᱫᱚ ᱯᱷᱟᱹᱜᱩᱱ ᱵᱚᱸᱜᱟ ᱵᱚᱱ ᱢᱟᱱᱟᱣᱟ ᱟᱨ ᱥᱚᱨᱦᱟᱭ ᱫᱚ ᱢᱟᱜᱽ ᱵᱚᱸᱜᱟ ᱨᱮᱵᱚ ᱢᱟᱱᱟᱣᱟ ᱢᱟᱜᱽ ᱵᱟᱦᱟ ᱨᱮᱫᱚ ᱱᱟᱭᱠᱮ ᱵᱟᱵᱟᱭ ᱵᱚᱞᱚ ᱞᱮᱱᱠᱷᱟᱱ ᱫᱟᱜ ᱠᱚᱠᱚ ᱫᱩᱞ ᱡᱚᱱᱟᱜᱼᱟ ᱟᱨᱠᱚ ᱨᱟᱹᱥᱠᱟᱹᱜᱼᱟ ᱮᱱᱮᱡ ᱟᱠᱚ ᱥᱮᱨᱮᱧᱟᱠᱚ ᱵᱟᱦᱟ ᱨᱮᱭᱟᱜ ᱟᱨ ᱥᱚᱨᱦᱟᱭ ᱨᱮᱫᱚ ᱡᱮ ᱢᱚᱬᱮ ᱢᱟᱦᱟ ᱢᱟᱜᱽ ᱵᱚᱸᱜᱟ ᱠᱚ ᱢᱟᱱᱟᱣᱟ ᱢᱚᱬᱮ ᱢᱟᱦᱟ ᱫᱷᱚᱨᱮ ᱥᱚᱨᱦᱟᱭ ᱦᱩᱭᱩᱜᱼᱟ ᱞᱟᱦᱟ ᱫᱚ ᱩᱢᱩᱜ ᱦᱩᱭᱩᱜᱼᱟ ᱛᱟᱨᱯᱚᱨᱮ ᱵᱚᱸᱜᱟ ᱫᱚᱥᱟᱨ ᱫᱚ ᱠᱷᱩᱱᱴᱟᱹᱣ ᱛᱮᱥᱟᱨ ᱫᱚ ᱦᱟᱹᱠᱩ ᱠᱟᱴᱠᱚᱢ ᱟᱨ ᱡᱟᱞᱮ ᱤᱱᱟᱹ ᱛᱟᱭᱚᱢ ᱫᱚ ᱥᱟᱠᱨᱟᱛ ᱦᱩᱭᱩᱜᱼᱟ ᱥᱟᱠᱨᱟᱛ ᱨᱮᱫᱚ ᱥᱮᱸᱫᱽᱨᱟ ᱠᱚ ᱪᱟᱞᱟᱜᱼᱟ ᱟᱨ ᱨᱩᱣᱟᱹᱲ ᱦᱮᱡ ᱠᱟᱛᱮᱫ ᱵᱳᱡᱷᱟ ᱠᱚ ᱛᱩᱧᱟ ᱟᱨ ᱥᱩᱱᱩᱢ ᱯᱤᱴᱷᱟᱹ ᱠᱚᱠᱚ ᱵᱮᱱᱟᱣᱟ ᱚᱱᱟ ᱵᱳᱡᱷᱟ ᱛᱩᱧ ᱜᱷᱟᱹᱲᱤᱡ ᱚᱱᱟ ᱫᱚᱠᱚ ᱞᱟᱜᱟᱣ ᱦᱚᱪᱚᱭᱟ ᱥᱚᱨᱦᱟᱭ ᱨᱮᱫᱚ ᱡᱚᱢ ᱧᱩᱭᱟ ᱢᱚᱬᱮ ᱢᱟᱦᱟ ᱫᱷᱚᱨᱮ ᱟᱫᱚ ᱠᱷᱩᱱᱴᱟᱹᱣ ᱦᱤᱞᱳᱜ ᱫᱚ ᱯᱤᱴᱷᱟᱹᱭᱟᱠᱚ ᱥᱩᱱᱩᱢ ᱯᱤᱴᱷᱟᱹ ᱰᱟᱝᱨᱟ ᱞᱮ ᱠᱷᱩᱱᱴᱟᱹᱣ ᱠᱚᱣᱟ ᱟᱨ ᱦᱚᱴᱚᱜ ᱨᱮᱠᱚ ᱟᱸᱠᱟᱣ ᱠᱚᱣᱟ ᱟᱨᱠᱚ ᱠᱩᱞᱦᱤ ᱨᱮ ᱠᱷᱩᱱᱴᱟᱹᱣ ᱠᱟᱛᱮᱫ ᱟᱨᱠᱚ ᱪᱟᱨᱦᱟᱣ ᱠᱚᱣᱟ ᱫᱤᱥᱚᱢ ᱦᱚᱲ ᱦᱮᱡ ᱠᱟᱛᱮᱫ ᱦᱚᱸᱠᱚ ᱪᱟᱨᱦᱟᱣ ᱫᱟᱲᱮᱭᱟᱜᱼᱟ